ᱢᱟᱲᱟᱝ ᱠᱷᱚᱱ ᱫᱚ ᱯᱚᱞᱴᱨᱤ ᱟᱹᱥᱩᱞ ᱫᱚ ᱵᱟᱝ ᱛᱟᱦᱮᱸ ᱞᱮᱱ ᱛᱟᱦᱮᱸᱫ ᱚᱵᱚᱥᱥᱚ ᱤᱧ ᱦᱚᱸ ᱛᱟᱦᱮᱱᱟᱹᱧ ᱛᱟᱦᱮᱭᱮᱱᱟᱹᱧ ᱵᱮᱠᱟᱨ ᱜᱤᱧ ᱵᱩᱡᱷᱟᱹᱣ ᱠᱮᱜᱼᱟ ᱛᱟᱯᱚᱨᱮ ᱠᱟᱹᱢᱤ ᱱᱟᱞᱦᱟ ᱠᱚᱦᱚᱸ ᱵᱟᱝ ᱧᱟᱢ ᱵᱟᱲᱟᱜ ᱠᱟᱱᱟ ᱟᱨ ᱵᱟᱡᱟᱨ ᱪᱟᱞᱟᱜ ᱢᱟ ᱟᱞᱮ ᱢᱟ ᱠᱚᱢ ᱠᱟᱱᱟᱞᱮ ᱪᱟᱥ ᱠᱟᱹᱢᱤ ᱠᱚ ᱠᱤᱪᱷᱩ ᱠᱚᱢ ᱠᱚᱢ ᱫᱷᱟᱨᱟ ᱢᱮᱱᱟᱜ ᱧᱚᱜᱼᱟ ᱮᱱᱠᱷᱟᱱ ᱪᱮᱫ ᱵᱩᱫᱷᱤ ᱵᱩᱫᱷᱤ ᱵᱟᱲᱟ ᱠᱮᱜ ᱟᱹᱧ ᱤᱧ ᱦᱚᱸ ᱵᱟᱡᱟᱨ ᱪᱟᱞᱟᱜ ᱠᱚ ᱵᱟᱝᱟ ᱱᱚᱰᱮ ᱜᱮ ᱯᱚᱞᱴᱨᱤ ᱛᱟᱱᱟᱜ ᱯᱚᱞᱴᱨᱤ ᱯᱷᱨᱟᱢ ᱛᱟᱱᱟᱜ ᱢᱤᱫᱴᱟᱝ ᱵᱮᱱᱟᱣ ᱦᱩᱭᱩᱜᱼᱟ ᱦᱩᱰᱤᱧ ᱫᱷᱟᱨᱟ ᱚᱱᱠᱟᱧ ᱟᱥᱟ ᱠᱮᱜᱼᱟ ᱟᱨ ᱰᱚᱵᱷᱟᱜ ᱠᱚᱢᱟ ᱛᱟᱞᱮ ᱢᱮᱱᱟᱜ ᱜᱮᱭᱟ ᱵᱟᱨᱭᱟ ᱜᱟᱱ ᱢᱤᱫᱴᱟᱝ ᱟᱨᱦᱚᱸᱧ ᱢᱮᱱᱠᱮᱫᱟ ᱵᱟᱨᱭᱟ ᱜᱟᱱ ᱜᱮᱰᱮ ᱵᱟᱹᱱᱮᱧ ᱟᱹᱥᱩᱞ ᱠᱤᱱᱟᱹ ᱵᱟᱨᱭᱟ ᱜᱟᱱ ᱜᱟᱹᱰᱮᱧ ᱟᱹᱥᱩᱞ ᱠᱮᱫ ᱠᱤᱱᱟᱹ ᱛᱟᱯᱚᱨᱮ ᱠᱤᱪᱷᱩ ᱩᱱᱠᱤᱱ ᱦᱚᱸ ᱚᱸᱰᱮ ᱯᱚᱭᱥᱟ ᱵᱮᱱᱟᱣ ᱧᱚᱜ ᱮᱱᱟ ᱠᱤᱪᱷᱩ ᱵᱤᱞᱤ ᱵᱟᱲᱟ ᱠᱮᱜᱼᱟ ᱠᱤᱱ ᱱᱚᱣᱟ ᱠᱚ ᱚᱰᱚᱠ ᱵᱟᱲᱟ ᱠᱮᱜᱼᱟ ᱚᱸᱰᱮ ᱥᱟᱸᱜᱮ ᱤᱫᱤᱭᱮᱱᱟᱠᱚ ᱚᱸᱰᱮ ᱠᱷᱚᱱ ᱯᱚᱞᱴᱨᱤ ᱯᱷᱟᱨᱟᱢ ᱜᱮ ᱥᱮᱬᱟ ᱧᱚᱜ ᱦᱩᱭᱮᱱᱟ ᱮᱱᱠᱷᱟᱱ ᱚᱸᱰᱮ ᱠᱷᱚᱱ ᱜᱮ ᱟᱞᱮᱭᱟᱜ ᱠᱷᱚᱨᱪᱟ ᱠᱚ ᱠᱷᱚᱨᱪᱟ ᱛᱟᱞᱮᱱᱟᱜ ᱟᱞᱮ ᱯᱚᱨᱤᱵᱟᱨ ᱨᱮᱱᱟᱜ ᱠᱷᱚᱨᱪᱟ ᱛᱟᱞᱮ ᱚᱸᱰᱮ ᱦᱚᱸ ᱵᱮᱱᱟᱣ ᱤᱫᱤᱭᱮᱱᱛᱮ ᱱᱤᱛᱚᱜ ᱪᱟᱹᱞᱩ ᱦᱩᱭ ᱟᱠᱟᱱ ᱜᱮᱭᱟ ᱪᱟᱹᱞᱩ ᱦᱩᱭ ᱟᱠᱟᱱᱟ ᱯᱚᱨᱤᱵᱟᱨ ᱴᱷᱤᱠ ᱜᱮᱞᱮ ᱪᱟᱹᱞᱩᱜ ᱠᱟᱱᱟ ᱚᱵᱳᱥᱥᱚ ᱱᱤᱛᱳᱜ ᱵᱚᱭᱞᱟᱨᱯᱷᱟᱨᱟᱢ ᱵᱮᱱᱟᱣ ᱠᱟᱛᱮᱫ ᱢᱮᱱᱠᱷᱟᱱ ᱚᱱᱟ ᱠᱚᱨᱮᱱ ᱫᱚ ᱦᱳᱭ ᱤᱱᱟᱹ ᱠᱚᱛᱮ ᱱᱟᱦᱟᱸᱜ ᱞᱟᱹᱭ ᱟᱞᱮ ᱫᱚᱞᱮ

ᱜᱮᱰᱮ ᱯᱷᱟᱨᱟᱢ ᱦᱚᱸ ᱵᱮᱱᱟᱣ ᱦᱩᱭᱱᱟ ᱱᱤᱛᱚᱜ ᱦᱟᱸᱜ ᱟᱨ ᱯᱳᱞᱴᱨᱤ ᱯᱷᱟᱨᱟᱢ ᱦᱚᱸ ᱵᱮᱱᱟᱣ ᱦᱩᱭ ᱟᱠᱟᱱᱟ ᱚᱸᱰᱮ ᱜᱮ ᱟᱞᱮᱫᱚ ᱛᱚ ᱥᱚᱝᱥᱟᱨ ᱛᱟᱞᱮ ᱵᱟᱡᱟᱨ ᱯᱷᱟᱡᱟᱨ ᱦᱚᱸ ᱵᱟᱝ ᱚᱸᱰᱮ ᱜᱮ ᱤᱧ ᱫᱚ ᱡᱚᱛᱚᱱ ᱨᱮᱜᱮ ᱢᱤᱱᱟᱹᱧᱟ ᱟᱨ ᱛᱚ ᱚᱱᱟ ᱛᱮᱜᱮ ᱟᱞᱮ ᱫᱚᱞᱮ ᱪᱟᱞᱟᱜ ᱠᱟᱱᱟ